ᱟᱹᱛᱩ ᱫᱤᱥᱚᱢ ᱨᱮᱱᱟᱜ ᱡᱚᱢ ᱫᱚ ᱡᱚᱛᱚᱜᱮ ᱵᱮᱥ ᱵᱮᱥ ᱡᱤᱱᱤᱥ ᱧᱟᱢᱚᱜᱼᱟ ᱟᱲᱟᱜ ᱥᱟᱠᱟᱢ ᱠᱷᱚᱱ ᱮᱦᱚᱵ ᱠᱟᱛᱮ ᱡᱚᱛᱚ ᱵᱮᱥᱜᱮ ᱵᱩᱡᱷᱟᱹᱜᱼᱟ ᱠᱷᱟᱥ ᱠᱟᱛᱮᱫ ᱡᱚᱢ ᱫᱚ ᱢᱚᱡᱟ ᱵᱩᱡᱷᱟᱹᱜᱼᱟ ᱯᱚᱨᱚᱵᱽ ᱯᱩᱱᱟᱹᱭ ᱨᱮᱫᱚ ᱡᱤᱞ ᱩᱛᱩ ᱵᱟᱝ ᱯᱤᱴᱷᱟᱹ ᱟᱨ ᱞᱮᱴᱚ ᱚᱱᱮ ᱚᱱᱟ ᱢᱤᱫᱴᱟᱝ ᱡᱚᱢᱼᱧᱩ ᱨᱮᱱᱟᱜ ᱫᱚ ᱵᱮᱥ ᱵᱩᱡᱷᱟᱹᱜᱼᱟ ᱯᱚᱨᱚᱵᱽ ᱤᱫᱤ ᱠᱟᱛᱮᱫ ᱟᱨᱵᱟᱝ ᱵᱟᱨᱦᱮ ᱨᱮᱫᱚ ᱡᱟᱦᱟᱸ ᱡᱚᱢ ᱟᱨ ᱵᱟᱝ ᱞᱮᱠᱟ ᱛᱮᱫᱚ ᱡᱟᱦᱟᱸ ᱠᱚ ᱢᱮᱱᱟ ᱢᱮᱨᱚᱢ ᱡᱤᱞ ᱵᱮᱥ ᱢᱚᱡᱟ ᱵᱩᱡᱷᱟᱹᱜᱼᱟ ᱱᱚᱣᱟ ᱵᱟᱦᱟ ᱫᱚᱧ ᱡᱮᱛᱮᱧ ᱰᱟᱵᱟᱣᱟ ᱡᱚᱢ ᱞᱮᱠᱟ ᱛᱮᱫᱚ ᱵᱮᱥ ᱢᱚᱡᱟ ᱜᱮ ᱵᱩᱡᱷᱟᱹᱜᱼᱟ ᱟᱨ ᱟᱹᱛᱩ ᱫᱤᱥᱚᱢ ᱨᱮᱱᱟᱜᱼᱢᱟ ᱚᱱᱮᱧ ᱢᱮᱱᱠᱮᱫ ᱡᱚᱛᱚᱜᱮ ᱵᱮᱥ ᱡᱤᱱᱤᱥᱜᱮ ᱧᱟᱢᱚᱜᱼᱟ ᱱᱤᱡᱮᱨ ᱚᱲᱟᱜ ᱞᱟᱹᱜᱤᱫ ᱛᱮᱫᱚ ᱯᱚᱨᱚᱵᱽ ᱯᱩᱱᱟᱹᱭ ᱨᱮᱫᱚ ᱯᱤᱴᱷᱟᱹᱭᱟᱞᱮ ᱞᱮᱴᱚᱭᱟᱞᱮ ᱥᱤᱵᱤᱞ ᱵᱩᱡᱷᱟᱹᱜᱼᱟ ᱚᱱᱮ ᱚᱱᱟ ᱠᱚᱜᱮ ᱢᱮᱨᱚᱢ ᱠᱟᱹᱥᱤ ᱵᱟᱝ ᱫᱮᱥᱤ ᱥᱤᱢ ᱡᱚᱢ ᱞᱮᱠᱟᱛᱮ ᱵᱮᱥ ᱢᱚᱡᱟ ᱵᱩᱡᱷᱟᱹᱜᱼᱟ